ᱤᱧ ᱢᱤᱫᱴᱟᱝ ᱴᱤᱵᱷᱤᱧ ᱠᱤᱨᱤᱧ ᱞᱮᱫᱟ ᱚᱱᱟ ᱴᱤᱵᱷᱤ ᱥᱟᱱᱟᱢ ᱡᱚᱛᱚ ᱜᱤᱫᱽᱨᱟᱹ ᱯᱤᱫᱽᱨᱟᱹ ᱮᱨᱟ ᱠᱚᱞᱮ ᱧᱮᱞᱮᱫ ᱛᱟᱦᱮᱸ

ᱟᱞᱮ ᱨᱮᱱ ᱡᱚᱛᱚ ᱚᱞᱚᱜ ᱜᱤᱫᱽᱨᱟᱹ ᱠᱚ ᱥᱚᱵᱚ ᱵᱮᱲᱟ ᱴᱤᱵᱷᱤ ᱨᱮᱜᱮ ᱟᱠᱚᱣᱟᱜ ᱴᱟᱭᱤᱢ ᱠᱚ ᱠᱟᱴᱟᱣ ᱠᱮᱫᱟ ᱥᱚᱵ ᱵᱮᱲᱟ ᱴᱤᱵᱷᱤ ᱧᱮᱼᱧᱮᱞᱛᱮ ᱟᱠᱚᱣᱟᱜ ᱚᱞᱚᱜ ᱯᱟᱲᱦᱟᱣ ᱠᱟᱹᱢᱤ ᱠᱚ ᱰᱷᱤᱞᱟᱹᱣ ᱠᱮᱫᱟ ᱟᱠᱚᱣᱟᱜ ᱡᱚᱢᱼᱧᱩ ᱩᱢ ᱡᱚᱢ ᱡᱚᱛᱚ ᱠᱚ ᱰᱷᱤᱞᱟᱹᱣ ᱠᱮᱫᱟ ᱥᱟᱶᱛᱮ ᱟᱠᱚᱣᱟᱜ ᱦᱚᱲᱢᱚ ᱨᱮᱦᱚᱸ ᱵᱤᱵᱷᱤᱱ ᱟᱹᱰᱤ ᱞᱮᱠᱟᱱ ᱟᱡᱟᱨ ᱥᱤᱨᱚᱡᱚᱱ ᱮᱱᱟ ᱚᱱᱟ ᱠᱷᱟᱹᱛᱤᱨ ᱤᱧ ᱴᱤᱵᱷᱤ ᱫᱚ ᱢᱤᱫ ᱦᱤᱥᱟᱹᱵᱛᱮ ᱵᱟᱹᱲᱤᱡ ᱤᱧ ᱟᱹᱭᱠᱟᱹᱣᱮᱜᱼᱟ ᱴᱤᱵᱷᱤ ᱧᱮᱞ ᱠᱟᱛᱮᱫ ᱟᱞᱮ ᱨᱮᱱ ᱛᱤᱱᱟᱹᱜ ᱜᱤᱫᱽᱨᱟᱹ ᱠᱚ ᱟᱠᱚᱣᱟᱜ ᱢᱮᱫ ᱨᱮᱱᱟᱜ ᱯᱟᱣᱟᱨ ᱦᱚᱸ ᱵᱟᱹᱭ ᱵᱟᱹᱭᱛᱮ ᱚᱱᱟ ᱦᱚᱸ ᱠᱚᱢ ᱮᱱᱟ ᱢᱮᱫ ᱨᱮᱱᱟᱜ ᱯᱟᱣᱟᱨ ᱠᱚᱢ ᱥᱟᱶᱛᱮ ᱟᱠᱚᱣᱟᱜ ᱚᱞᱚᱜ ᱯᱟᱲᱦᱟᱣ ᱨᱮᱱᱟᱜ ᱚᱞ ᱚᱥᱩᱵᱤᱫᱷᱟ ᱦᱚᱸ ᱥᱚᱫᱚᱨᱮᱱᱟ ᱚᱱᱟᱛᱮ ᱟᱹᱞᱤᱧ ᱢᱮᱱᱮᱜᱼᱟ ᱴᱤᱵᱷᱤ ᱫᱚ ᱟᱹᱰᱤ ᱵᱟᱹᱲᱤᱡ ᱜᱮᱭᱟ ᱴᱤᱵᱷᱤ ᱵᱟᱵᱚᱫᱛᱮ ᱤᱧ ᱞᱟᱹᱭ ᱫᱟᱲᱮᱭᱟᱜ ᱠᱟᱱᱟ ᱡᱮ ᱴᱤᱵᱷᱤ ᱫᱚ ᱮᱠᱟᱞ ᱜᱮ ᱵᱟᱹᱲᱤᱡ ᱢᱮᱱᱛᱮᱧ ᱟᱹᱭᱠᱟᱹᱣᱫᱟ